ᱤᱥᱢᱟᱨᱴ ᱯᱷᱳᱱ ᱛᱮᱫᱚ ᱟᱭᱢᱟ ᱞᱮᱠᱟᱱ ᱠᱟᱹᱢᱤ ᱠᱚ ᱟᱹᱰᱤ ᱥᱚᱦᱞᱮ ᱛᱮ ᱠᱚᱨᱟᱣ ᱜᱟᱱᱚᱜ ᱠᱟᱱᱟ ᱚᱱᱟ ᱞᱮᱠᱟᱛᱮ ᱟᱵᱚᱣᱟᱜ ᱡᱤᱭᱚᱱ ᱠᱷᱟᱸᱰᱟᱣ ᱨᱮ ᱤᱥᱢᱟᱨᱴ ᱯᱷᱳᱱ ᱨᱮᱭᱟᱜ ᱞᱟᱹᱠᱛᱤ ᱫᱚ ᱟᱹᱰᱤ ᱛᱮᱜ ᱜᱮ ᱱᱚᱣᱟ ᱤᱥᱢᱟᱨᱴ ᱯᱷᱳᱱ ᱛᱟᱞᱟᱛᱮ ᱟᱭᱢᱟ ᱞᱮᱠᱟᱱ ᱡᱮᱞᱮᱠᱟ ᱰᱩᱠᱩᱢᱮᱱᱴᱥ ᱨᱮᱱᱟᱜ ᱠᱚ ᱡᱟᱦᱟᱸ ᱫᱚ ᱢᱤᱫ ᱡᱟᱭᱜᱟ ᱠᱷᱚᱱ ᱟᱨ ᱢᱤᱫ ᱡᱟᱭᱜᱟ ᱥᱮᱱᱚᱜ ᱟᱢ ᱛᱚᱵᱮ ᱟᱱᱟᱜ ᱜᱮ ᱯᱳᱣᱪᱷᱟᱣ ᱜᱟᱱᱚᱜ ᱠᱟᱱ ᱛᱟᱦᱮᱸᱜ ᱠᱟᱱᱟ ᱢᱮᱱᱠᱷᱟᱱ ᱱᱟᱦᱟᱜ ᱨᱮᱫᱚ ᱡᱟᱦᱟᱱᱟᱜ ᱛᱚᱛᱛᱷᱚ ᱠᱚᱜᱮ ᱨᱤᱯᱳᱨᱴ ᱠᱚ ᱱᱚᱣᱟ ᱦᱳᱭᱟᱴᱟᱥ ᱮᱯ ᱠᱚ ᱛᱟᱞᱟ ᱛᱮᱜᱮ ᱵᱷᱮᱡᱟᱭ ᱜᱟᱱᱚᱜ ᱠᱟᱱᱟ ᱢᱤᱫᱴᱷᱮᱱ ᱠᱷᱚᱱ ᱟᱨ ᱢᱤᱫ ᱴᱷᱮᱱ ᱤᱥᱢᱟᱨᱴ ᱯᱷᱳᱱ ᱛᱟᱞᱟᱛᱮ ᱱᱚᱣᱟ ᱠᱚ ᱠᱟᱹᱢᱤ ᱦᱚᱨᱟ ᱠᱚᱨᱟᱣ ᱜᱟᱱᱚᱜ ᱠᱟᱱᱟ ᱤᱥᱢᱟᱨᱴ ᱯᱷᱳᱱ ᱫᱚ ᱚᱱᱟᱛᱮ ᱟᱵᱚᱣᱟᱜ ᱠᱟᱹᱢᱤᱨᱮ ᱟᱹᱰᱤ ᱛᱮᱜ ᱜᱮ ᱜᱚᱲᱚ ᱥᱚᱯᱚᱦᱚᱫ ᱮ ᱮᱢᱚᱜ ᱠᱟᱱᱟ ᱟᱨ ᱟᱵᱚᱣᱟᱜ ᱩᱛᱱᱟᱹᱣ ᱠᱟᱹᱢᱤᱨᱮ ᱚᱱᱟᱛᱮ ᱤᱥᱢᱟᱨᱴ ᱯᱷᱳᱱ ᱨᱮᱱᱟᱜ ᱞᱟᱹᱠᱛᱤ ᱫᱚ ᱟᱹᱰᱤ ᱛᱮᱜ ᱜᱮ ᱡᱟᱹᱨᱩᱲᱟ